ᱵᱷᱟᱨᱚᱛ ᱨᱮ ᱦᱚᱭ ᱦᱤᱥᱤᱫ ᱫᱚ ᱱᱚᱝᱠᱟ ᱞᱮᱠᱟ ᱱᱚᱣᱟ ᱵᱟᱸᱠᱩᱲᱟ ᱡᱮᱞᱟ ᱨᱮᱫᱚ ᱱᱚᱣᱟ ᱫᱚ ᱴᱚᱰᱟᱝ ᱜᱮᱭᱟ ᱵᱩᱨᱩ ᱫᱤᱥᱚᱢ ᱠᱟᱱᱟ ᱥᱤᱛᱩᱝ ᱫᱚ ᱵᱟᱹᱲᱛᱤ ᱠᱟᱭ ᱛᱮ ᱧᱟᱢᱚᱜᱼᱟ ᱟᱨ ᱦᱚᱭ ᱦᱤᱥᱤᱫ ᱫᱚ ᱵᱚᱫᱚᱞᱚᱜᱼᱟ ᱟᱫᱚ ᱚᱱᱟᱫᱚ ᱥᱮᱨᱢᱟ ᱡᱟᱹᱲᱤ ᱞᱮᱠᱟᱛᱮ ᱥᱮᱨᱢᱟ ᱡᱟᱹᱲᱤ ᱞᱮᱠᱷᱟᱭ ᱨᱮᱭᱟᱲᱮ ᱨᱮᱭᱟᱲᱮ ᱦᱚᱭ ᱜᱮᱭᱟᱭ ᱚᱱᱟ ᱨᱟᱦᱞᱟ ᱨᱮᱱᱟᱜ ᱦᱮᱞᱠᱟᱣ ᱛᱮ ᱚᱠᱟ ᱞᱮᱠᱟ ᱚᱠᱟ ᱴᱷᱮᱱ ᱫᱚ ᱫᱟᱹᱨᱤᱭᱟ ᱨᱤᱢᱤᱞ ᱜᱚᱫᱚᱜᱼᱟ ᱚᱠᱟ ᱴᱷᱮᱱ ᱫᱚ ᱠᱚᱢ ᱢᱟᱦᱟᱸ ᱨᱮ ᱫᱟᱹᱨᱤᱭᱟᱹᱜᱼᱟ ᱚᱸᱰᱮ ᱦᱚᱭ ᱫᱟᱜ ᱢᱮᱥᱟ ᱫᱟᱜ ᱮ ᱡᱟᱹᱲᱤ ᱜᱮᱭᱟ ᱚᱱᱠᱟ ᱞᱮᱠᱟᱛᱮ ᱨᱮᱭᱟᱲ ᱦᱚᱸ ᱫᱟᱨᱟᱭ ᱜᱮᱭᱟ ᱟᱫᱚ ᱚᱱᱠᱟ ᱜᱮ ᱱᱚᱛᱮ ᱫᱚ ᱵᱤᱥᱤᱨ ᱵᱷᱟᱜᱽ ᱜᱮ ᱥᱤᱛᱩᱝ ᱟᱦᱞᱟ ᱛᱮ ᱵᱮᱥᱤ ᱵᱟᱡᱟᱜᱼᱟ ᱠᱟᱨᱚᱱ ᱱᱚᱱᱛᱮ ᱫᱚ ᱦᱩᱭᱩᱜ ᱠᱟᱱᱟ ᱵᱩᱨᱩ ᱫᱤᱥᱚᱢ ᱟᱨ ᱚᱱᱠᱟ ᱞᱮᱠᱟᱛᱮ ᱫᱚᱢᱮ ᱮᱠᱴᱟ ᱨᱮᱭᱟᱲ ᱫᱚ ᱱᱚᱣᱟ ᱠᱚᱨᱮ ᱫᱚ ᱵᱟᱝ ᱧᱟᱢᱚᱜ ᱜᱮᱭᱟ ᱵᱤᱥᱤᱨ ᱵᱷᱟᱜᱽ ᱜᱮ ᱫᱚᱢᱮ ᱢᱤᱫ ᱜᱷᱟᱹᱲᱤᱡ ᱛᱮ ᱥᱤᱛᱩᱝ ᱞᱮᱠᱷᱟᱱ ᱜᱮ ᱟᱹᱰᱤ ᱡᱚᱨ ᱞᱚᱞᱚ ᱵᱩᱡᱷᱟᱹᱜᱼᱟ ᱟᱨ ᱦᱮᱸ ᱡᱟᱦᱟᱸ ᱞᱮᱠᱟ ᱮᱴᱟᱜ ᱮᱴᱟᱜ ᱫᱤᱥᱚᱢ ᱠᱚᱨᱮ ᱵᱚᱫᱚᱞᱚᱜ ᱜᱮᱭᱟ ᱱᱚᱛᱮ ᱦᱚᱸ ᱚᱱᱠᱟ ᱜᱮ ᱵᱚᱫᱚᱞᱚᱜ ᱜᱮᱭᱟ ᱟᱨ ᱱᱮᱛᱟᱨ ᱫᱚ ᱱᱚᱜᱼᱚᱭ ᱠᱚᱞᱠᱟᱨ ᱠᱷᱟᱱᱟ ᱛᱟᱨᱯᱚᱨᱮ ᱦᱤᱱᱟᱹ ᱱᱤᱭᱟᱹ ᱠᱟᱨᱠᱷᱟᱱᱟ ᱠᱚᱠᱚ ᱤᱭᱟᱹᱣ ᱠᱟᱜ ᱛᱮ ᱦᱚᱭ ᱦᱤᱥᱤᱫ ᱫᱚ ᱥᱚᱢᱚᱭ ᱥᱚᱢᱚᱭ ᱨᱮᱫᱚ ᱵᱟᱝ ᱵᱚᱫᱚᱞᱚᱜ ᱠᱟᱱᱟ ᱡᱟᱦᱟᱸ ᱞᱮᱠᱟ ᱟᱜᱷᱟᱬ ᱵᱚᱸᱜᱟ ᱟᱥᱟᱲ ᱥᱟᱱ ᱟᱥᱟᱲ ᱥᱟᱱ ᱵᱚᱱ ᱨᱚᱦᱚᱭᱟ ᱚᱱᱠᱟ ᱫᱚ ᱵᱟᱝ ᱦᱩᱭᱩᱜ ᱠᱟᱱᱟ ᱥᱚᱢᱚᱭ ᱨᱮ ᱴᱷᱤᱠ ᱴᱷᱟᱠ ᱡᱟᱹᱱᱤᱡ ᱠᱷᱟᱱ ᱚᱱᱟ ᱠᱟᱨᱠᱷᱟᱱᱟ ᱠᱚ ᱠᱷᱟᱹᱛᱤᱨ ᱛᱮᱜᱮ ᱟᱨ ᱱᱚᱛᱮ ᱫᱚ ᱦᱚᱭ ᱦᱤᱥᱤᱫ ᱫᱚ ᱵᱚᱫᱚᱞ ᱫᱚ ᱵᱚᱫᱚᱞᱚᱜ ᱜᱮᱭᱟ ᱵᱟᱝ ᱫᱚ ᱵᱟᱝ ᱠᱤᱱᱛᱩ ᱡᱟᱹᱥᱛᱤ ᱠᱟᱭ ᱛᱮ ᱥᱤᱛᱩᱝ ᱜᱮ ᱵᱮᱥᱤ ᱧᱟᱢᱚᱜ ᱜᱮᱭᱟ ᱱᱚᱣᱟ ᱠᱚᱨᱮ ᱫᱚ